ᱢᱤᱫ ᱫᱤᱱ ᱦᱚᱴᱟᱫ ᱤᱧ ᱵᱟᱵᱟ ᱛᱤᱠᱤᱱ ᱵᱮᱲᱟ ᱡᱚᱢ ᱧᱩ ᱠᱟᱛᱮ ᱜᱤᱛᱤᱡ ᱞᱮᱱᱟ ᱜᱤᱛᱤᱡ ᱞᱮᱱᱟ ᱜᱤᱛᱤᱡ ᱠᱷᱚᱱ ᱵᱮᱨᱮᱫᱽ ᱠᱟᱛᱮ ᱟᱞᱮ ᱞᱟᱹᱭ ᱮᱫᱟ ᱪᱮᱫ ᱞᱮᱠᱟ ᱪᱚᱣ ᱤᱧ ᱵᱩᱡᱷᱟᱹᱣ ᱮᱫᱟ ᱡᱤᱣᱤ ᱠᱚ ᱟᱠ ᱵᱟᱠ ᱜᱮᱧ ᱵᱩᱡᱷᱟᱹᱣᱮᱫ ᱛᱟᱭᱟ ᱪᱷᱟᱯᱟᱴ ᱜᱮ ᱤᱧ ᱵᱩᱡᱷᱟᱹᱣ ᱮᱫ ᱛᱟᱭᱟ ᱵᱚᱦᱚᱜ ᱠᱚᱦᱚᱸ ᱟᱹᱪᱩᱨᱚᱜ ᱠᱟᱱ ᱛᱤᱧᱟ ᱢᱚᱱᱮ ᱤᱫᱟᱹᱧ ᱡᱮᱢᱚᱱ ᱚᱱᱟ ᱚᱛ ᱜᱮ ᱦᱟᱱᱛᱮᱜ ᱠᱟᱱᱟ ᱱᱚᱱᱛᱮᱜ ᱠᱟᱱᱟ ᱚᱱᱟ ᱟᱸᱡᱚᱢ ᱠᱟᱛᱮ ᱤᱧ ᱫᱚ ᱟᱫᱚ ᱟᱹᱴᱩ ᱯᱟᱹᱴᱩ ᱤᱧ ᱵᱟᱵᱟᱭᱤᱧ ᱤᱫᱤ ᱠᱮᱫᱮᱭᱟ ᱪᱮᱫ ᱞᱮᱠᱟᱛᱮ ᱵᱟᱹᱧ ᱴᱷᱤᱠ ᱫᱟᱲᱮᱭᱟᱜ ᱠᱟᱱᱟ ᱪᱮᱫᱟᱜ ᱥᱮ ᱤᱧ ᱢᱟ ᱠᱚᱱᱚ ᱫᱤᱱ ᱦᱚᱸ ᱱᱚᱝᱠᱟᱱ ᱟᱵᱚᱥᱛᱷᱟ ᱨᱮ ᱟᱹᱣᱨᱤᱧ ᱧᱩᱨᱩᱜᱼᱟ

ᱴᱷᱤᱠ ᱠᱤᱫᱟᱹᱧ ᱡᱮ ᱦᱟᱥᱯᱟᱛᱟᱞ ᱜᱮᱧ ᱤᱫᱤᱭᱮᱭᱟ ᱦᱟᱥᱯᱟᱛᱟᱞ ᱨᱮ ᱤᱫᱤ ᱠᱟᱛᱮ ᱤᱧ ᱵᱷᱩᱨᱛᱤ ᱠᱮᱫᱮᱭᱟ ᱰᱟᱠᱴᱟᱨ ᱵᱟᱹᱵᱩ ᱠᱚ ᱧᱮᱞ ᱠᱮᱫᱮ ᱛᱮ ᱠᱚ ᱢᱤᱛᱟᱹᱧ ᱠᱟᱱᱟ ᱨᱟᱱ ᱠᱚᱠᱚ ᱮᱢᱟ ᱫᱮᱭᱟ ᱟᱫᱚ ᱯᱩᱨᱤᱠᱷᱟ ᱱᱤᱨᱤᱠᱷᱟ ᱠᱟᱛᱮ ᱠᱚ ᱧᱮᱞ ᱠᱮᱫᱮ ᱛᱮ ᱠᱚ ᱢᱮᱛᱤᱧ ᱠᱟᱱᱟ ᱟᱢ ᱵᱟᱵᱟ ᱫᱚ ᱟᱹᱰᱤ ᱢᱟᱨᱟᱝ ᱮ ᱨᱳᱜᱽ ᱟᱠᱟᱱᱟ ᱤᱧ ᱢᱟ ᱚᱱᱟ ᱨᱳᱜᱽ ᱨᱮᱱᱟᱜ ᱧᱩᱛᱩᱢ ᱵᱟᱹᱧ ᱟᱸᱡᱚᱢ ᱵᱟᱲᱟ ᱟᱠᱟᱫᱟ ᱚᱱᱟᱛᱮ ᱪᱮᱫ ᱤᱧ ᱪᱮᱠᱟᱭᱟ ᱚᱠᱟ ᱨᱤᱧ ᱤᱫᱤᱭᱮᱭᱟ ᱵᱟᱹᱧ ᱴᱷᱤᱠ ᱫᱟᱲᱮᱭᱟᱜ ᱠᱟᱱᱟ ᱟᱫᱚ ᱟᱞᱮ ᱟᱛᱳ ᱨᱮᱱ ᱢᱤᱫᱴᱮᱱ ᱪᱷᱩᱴᱩ ᱯᱷᱟᱹᱴᱩ ᱰᱚᱠᱴᱚᱨ ᱵᱟᱹᱵᱩᱭᱮ ᱛᱟᱦᱮᱸ ᱠᱟᱱᱟ ᱩᱱᱤ ᱴᱷᱮᱱ ᱜᱮᱧ ᱪᱟᱞᱟᱣ ᱮᱱ ᱛᱤᱧ ᱠᱩᱞᱤ ᱠᱮᱫᱮᱭᱟ ᱰᱟᱠᱴᱟᱨ ᱵᱟᱹᱵᱩ ᱤᱧ ᱵᱟᱵᱟ ᱢᱟ ᱟᱹᱰᱤ ᱢᱟᱨᱟᱝ ᱮ ᱨᱳᱜᱽ ᱟᱠᱟᱱᱟ ᱛᱟ ᱦᱟᱦᱚᱞᱮᱞᱮ ᱚᱠᱟᱨᱮᱧ ᱤᱫᱤᱭᱮ ᱞᱮᱠᱷᱟᱱ ᱵᱷᱟᱜᱮᱜᱼᱟ ᱟᱢᱜᱮ ᱛᱟᱦᱚᱞᱮ ᱢᱮᱛᱤᱧ ᱢᱮ ᱟᱫᱚ ᱟᱫᱚ ᱰᱟᱠᱴᱟᱨ ᱵᱟ ᱵᱩ ᱜᱮ ᱤᱧ ᱫᱚ ᱫᱤᱥ ᱦᱩᱫᱤᱥ ᱮ ᱮᱢᱟ ᱫᱤᱧᱟ ᱟᱫᱚ ᱤᱧ ᱵᱟᱵᱟ ᱚᱱᱟ ᱡᱟᱭᱜᱟ ᱤᱧ ᱤᱫᱤ ᱠᱮᱫᱮ ᱛᱮ ᱵᱮᱥ ᱟᱹᱜᱩ ᱠᱮᱫᱮᱭᱟ